ᱥᱚᱦᱚᱨᱫᱚ ᱱᱚᱣᱟ ᱠᱚᱨᱮᱜ ᱠᱚ ᱠᱩᱥᱤᱭᱟᱜᱼᱟ ᱥᱚᱦᱚᱨ ᱨᱮᱫᱚ ᱞᱟᱹᱴᱩ ᱞᱟᱹᱴᱩ ᱫᱚᱠᱟᱱ ᱠᱚ ᱢᱮᱱᱟᱜᱼᱟ ᱥᱚᱯᱤᱝ ᱢᱚᱦᱚᱞ ᱠᱚ ᱢᱮᱱᱟᱜᱼᱟ ᱠᱤᱪᱨᱤᱪ ᱠᱷᱟᱹᱰᱩᱣᱟᱹᱜ ᱠᱚ ᱧᱟᱢᱚᱜᱼᱟ ᱱᱚᱣᱟ ᱞᱟᱹᱜᱤᱫ ᱤᱧ ᱠᱩᱥᱤᱭᱟᱜᱼᱟ ᱢᱤᱫ ᱟᱨᱦᱚᱸ ᱥᱚᱦᱚᱨ ᱨᱮᱫᱚ ᱤᱥᱠᱩᱞ ᱠᱚ ᱥᱩᱨ ᱥᱩᱯᱩᱨ ᱨᱮ ᱢᱮᱱᱟᱜᱼᱟ ᱱᱚᱣᱟ ᱦᱚᱸᱧ ᱠᱩᱥᱤᱭᱟᱜᱼᱟ ᱟᱨ ᱜᱟᱹᱰᱤ ᱠᱚ ᱨᱮᱭᱟᱜ ᱦᱚᱸ ᱩᱥᱟᱹᱨᱟ ᱜᱮ ᱧᱟᱢᱚᱜᱼᱟ ᱱᱚᱣᱟ ᱢᱤᱫ ᱴᱟᱧ ᱠᱩᱥᱤᱭᱟᱜᱼᱟ ᱟᱨᱦᱚᱸ ᱦᱩᱭᱩᱜ ᱠᱟᱱᱟ ᱥᱚᱦᱚᱨ ᱟᱲᱮ ᱨᱮᱫᱚ ᱰᱟᱦᱟᱨ ᱠᱚᱦᱚᱸ ᱞᱟᱹᱴᱩ ᱞᱟᱹᱴᱩ ᱢᱮᱱᱟᱜᱼᱟ ᱱᱚᱣᱟ ᱦᱚᱸ ᱢᱤᱫ ᱦᱤᱥᱟᱹᱵᱽ ᱛᱤᱧ ᱠᱩᱥᱤᱭᱟᱜᱼᱟ ᱟᱨ ᱢᱮᱱᱠᱟᱛᱷᱟ ᱫᱚ ᱥᱚᱦᱚᱨ ᱨᱮᱫᱚ ᱵᱟᱹᱱᱩᱜᱼᱟ ᱵᱟᱢ ᱢᱟᱹᱭᱞᱟᱹᱜᱼᱟ ᱵᱟᱝ ᱫᱷᱩᱲᱤᱜᱼᱟ ᱱᱚᱣᱟᱜᱮ